ᱤᱧᱟᱹᱜ ᱞᱟᱠᱪᱟᱨ ᱢᱩᱨᱚᱫ ᱡᱤᱵᱤᱠᱟ ᱫᱚ ᱪᱟᱥᱟᱵᱟᱥ ᱦᱚᱲ ᱱᱚᱣᱟ ᱡᱤᱵᱤᱠᱟ ᱠᱷᱚᱱ ᱫᱚ ᱵᱟᱝᱠᱚ ᱥᱟᱦᱟᱣ ᱠᱟᱱᱟ ᱥᱮᱫᱟᱭ ᱦᱟᱯᱲᱟᱢ ᱠᱚ ᱱᱚᱣᱟ ᱡᱤᱵᱤᱠᱟ ᱛᱮᱜᱮ ᱡᱤᱭᱚᱱ ᱠᱚ ᱠᱷᱟᱸᱰᱟᱣ ᱟᱹᱜᱩᱣᱟᱠᱟᱫᱟ ᱛᱚ ᱮᱴᱟᱜ ᱡᱟᱠᱟᱛ ᱦᱚᱲᱟᱜ ᱫᱚ ᱟᱹᱰᱤ ᱨᱚᱠᱚᱢ ᱡᱤᱵᱤᱠᱟ ᱢᱮᱱᱟᱜ ᱟ ᱟᱵᱚ ᱦᱚᱲᱟᱜ ᱫᱚ ᱪᱟᱥᱟᱵᱟᱫ ᱪᱮᱛᱟᱱ ᱨᱮᱜᱮ ᱱᱤᱨᱵᱷᱚᱨ ᱛᱟᱵᱚᱱ ᱱᱚᱣᱟ ᱪᱷᱟᱲᱟ ᱮᱴᱟᱜ ᱨᱚᱠᱚᱢ ᱡᱤᱵᱤᱠᱟ ᱫᱚ ᱵᱟᱹᱱᱩᱜ ᱛᱟᱵᱚᱱᱟ